ᱫᱟᱹᱲ ᱡᱳᱜᱤᱝ ᱮᱢᱟᱱ ᱠᱚ ᱥᱟᱨᱟᱫᱤᱱ ᱧᱤᱨ ᱥᱮ ᱫᱟᱹᱲᱟᱜ ᱠᱚᱨᱟᱣ ᱞᱮᱡᱷᱟᱱ ᱫᱚ ᱦᱚᱲᱢᱚ ᱨᱮ ᱞᱟᱝᱜᱟ ᱠᱚᱢ ᱵᱩᱡᱷᱟᱹᱜᱼᱟ ᱦᱚᱲᱢᱚ ᱨᱮ ᱟᱹᱰᱤ ᱛᱟᱜᱚᱡᱽ ᱵᱩᱡᱷᱟᱹᱜᱼᱟ ᱟᱨ ᱨᱳᱜᱽ ᱟᱡᱟᱨ ᱦᱚᱸ ᱵᱟᱝ ᱧᱟᱢᱚᱜᱼᱟ ᱨᱳᱜᱽ ᱟᱡᱟᱨ ᱠᱷᱚᱱ ᱥᱟᱦᱟᱜ ᱞᱟᱹᱜᱤᱫ ᱛᱮ ᱱᱚᱣᱟ ᱧᱤᱨ ᱮᱱᱮᱡ ᱫᱚ ᱟᱹᱰᱤ ᱫᱚᱨᱠᱟᱨ ᱢᱮᱱᱟᱜᱼᱟ ᱫᱟᱹᱲ ᱮᱱᱮᱡ ᱠᱚ ᱱᱚᱣᱟ ᱧᱤᱨ ᱮᱱᱮᱡ ᱨᱮ ᱟᱹᱰᱤ ᱨᱚᱠᱚᱢᱟᱜ ᱨᱳᱜᱽ ᱦᱚᱸ ᱥᱮ ᱟᱡᱟᱨ ᱠᱚ ᱥᱟᱦᱟ ᱫᱟᱲᱮᱭᱟᱜᱼᱟ ᱟᱨ ᱱᱚᱣᱟ ᱡᱟᱦᱟᱸ ᱵᱩᱴᱷᱭᱟᱹ ᱠᱚ ᱢᱮᱛᱟᱜ ᱠᱟᱱᱟ ᱥᱮ ᱞᱟᱡ ᱨᱮᱱᱟᱜ ᱵᱷᱩᱲᱤ ᱚᱱᱟᱦᱚᱸ ᱥᱮ ᱵᱷᱤᱛᱤᱨ ᱨᱮ ᱤᱛᱤᱞ ᱥᱮ ᱪᱩᱞᱦᱩ ᱢᱮᱛᱟᱜ ᱠᱟᱱ ᱚᱱᱟᱦᱚᱸ ᱠᱚᱢᱚᱜᱚᱜᱼᱟ ᱟᱹᱰᱤ ᱱᱤᱨᱚᱲ ᱥᱟᱺᱦᱤᱡ ᱵᱩᱡᱷᱟᱹᱜᱼᱟ ᱱᱚᱣᱟ ᱧᱤᱨ ᱮᱱᱮᱡ ᱛᱮ ᱥᱟᱱᱟᱢ ᱞᱮᱠᱟᱱᱟᱜ ᱵᱮᱭᱟᱢ ᱥᱮ ᱡᱳᱜᱤᱝ ᱠᱚ ᱠᱚᱨᱟᱣ ᱞᱮᱠᱷᱟᱱ ᱫᱚ ᱨᱳᱜᱽ ᱦᱚᱸ ᱠᱷᱩᱵᱽ ᱠᱚᱢ ᱧᱟᱢᱚᱜᱚᱜᱼᱟ ᱨᱳᱜᱽ ᱜᱮᱵᱟᱝ ᱨᱳᱜᱽ ᱜᱮᱵᱟᱢ ᱧᱟᱧᱟᱢᱟ ᱟᱡᱟᱨ ᱜᱮᱵᱟᱝ ᱦᱩᱭᱩᱜᱚᱜᱼᱟ